ᱦᱟᱞᱮ ᱜᱮ ᱢᱤᱫᱴᱮᱱ ᱜᱮᱥ ᱞᱮ ᱳᱰᱟᱨ ᱞᱮᱫᱟ ᱛᱚ ᱚᱱᱟ ᱜᱮᱥ ᱫᱚ ᱦᱮᱡ ᱞᱮᱱᱟ ᱢᱮᱱᱠᱷᱟᱱ ᱚᱱᱟ ᱜᱮᱥ ᱨᱮᱱᱟᱜ ᱡᱟᱦᱟᱸ ᱯᱟᱹᱭᱤᱵ ᱛᱟᱦᱮᱱᱟ ᱚᱱᱟ ᱫᱚ ᱞᱤᱠ ᱜᱤ ᱛᱟᱦᱮᱸ ᱠᱟᱱᱟ ᱚᱱᱟ ᱟᱞᱮ ᱵᱟᱝ ᱵᱟᱲᱟᱭ ᱥᱮ ᱵᱟᱝ ᱵᱩᱡᱽ ᱠᱷᱟᱹᱛᱤᱨ ᱛᱮ ᱛᱚ ᱟᱞᱮᱞᱮ ᱜᱮᱥ ᱞᱮ ᱪᱟᱹᱞᱩ ᱞᱮᱫ ᱠᱷᱟᱹᱛᱤᱨ ᱟᱞᱮ ᱦᱚᱯᱚᱱ ᱢᱟᱹᱭᱟᱜ ᱛᱤ ᱦᱚᱸ ᱠᱟᱹᱴᱤᱡ ᱞᱚ ᱞᱮᱱ ᱛᱟᱭᱟ ᱟᱨ ᱚᱱᱟ ᱠᱷᱟᱹᱛᱤᱨ ᱛᱮ ᱚᱱᱟ ᱜᱮᱥ ᱫᱚᱞᱮ ᱟᱵᱟᱨ ᱞᱮ ᱨᱩᱭᱟᱹᱲ ᱠᱮᱫᱟ

ᱱᱟᱣᱟ ᱱᱟᱜ ᱞᱮ ᱦᱟᱛᱟᱣ ᱠᱮᱫᱟ